ᱤᱧᱫᱚ ᱯᱟᱹᱨᱥᱤ ᱢᱟᱹᱨᱰᱤ ᱪᱚᱞᱚᱛ ᱪᱤᱛᱟᱹᱨ ᱛᱚᱨᱡᱚᱢᱟ ᱥᱟᱶ ᱧᱟᱯᱟᱢ ᱤᱧ ᱠᱷᱚᱡᱚᱜ ᱠᱟᱱᱟ ᱟᱨ ᱡᱩᱫᱤ ᱩᱱᱤ ᱥᱟᱶ ᱧᱟᱯᱟᱢ ᱞᱮᱱᱠᱷᱟᱱ ᱟᱹᱰᱤ ᱞᱮᱠᱟᱱᱟᱜ ᱠᱩᱠᱞᱤᱧ ᱠᱩᱞᱤᱭᱮᱭᱟ ᱡᱟᱦᱟᱸ ᱞᱮᱠᱟ ᱟᱢᱫᱚ ᱡᱷᱟᱲᱠᱷᱚᱸᱰ ᱨᱤᱱᱤᱡ ᱥᱮ ᱳᱰᱤᱥᱟ ᱨᱤᱱᱤᱡ ᱠᱟᱱᱟᱢ ᱟᱨ ᱚᱲᱟᱜ ᱨᱮ ᱟᱭᱳᱼᱵᱟᱵᱟ ᱛᱟᱠᱚ ᱫᱚ ᱢᱮᱱᱟᱜ ᱠᱚᱣᱟ ᱥᱮ ᱵᱟᱝ ᱟᱨ ᱛᱤᱱᱟᱹᱜ ᱵᱚᱭᱦᱟᱜ ᱟᱯᱮ ᱛᱤᱱᱟᱹᱜ ᱠᱩᱲᱤ ᱛᱤᱱᱟᱹᱜ ᱠᱚᱲᱟ ᱟᱨ ᱱᱤᱭᱟᱹ ᱮᱞᱵᱟᱢ ᱞᱟᱭᱤᱱ ᱛᱮᱫᱚ ᱪᱤᱠᱟᱢ ᱦᱮᱡ ᱮᱱᱟ ᱟᱨ ᱱᱚᱣᱟ ᱞᱟᱭᱤᱱ ᱨᱮ ᱦᱮᱡ ᱠᱟᱛᱮ ᱟᱢ ᱪᱮᱫ ᱞᱮᱠᱟᱢ ᱵᱩᱡᱷᱟᱹᱣ ᱮᱜᱼᱟ ᱟᱨ ᱛᱤᱱᱟᱹᱜ ᱜᱟᱱ ᱮᱞᱵᱟᱢ ᱠᱚᱢ ᱛᱮᱭᱟᱨ ᱠᱟᱜᱼᱟ ᱟᱨ ᱯᱷᱞᱤᱢ ᱠᱚᱫᱚᱢ ᱛᱮᱭᱟᱨ ᱠᱟᱫᱼᱟ ᱥᱮ ᱵᱟᱝ ᱡᱩᱫᱤ ᱯᱷᱞᱤᱢ ᱠᱚᱢ ᱛᱮᱭᱟᱨ ᱟᱠᱟᱜ ᱠᱷᱟᱱ ᱛᱤᱱᱟᱹᱜ ᱜᱟᱱ ᱮᱢ ᱛᱮᱭᱟᱨ ᱠᱟᱜᱼᱟ ᱨ ᱯᱷᱞᱤᱢ ᱠᱚ ᱛᱮᱭᱟᱨ ᱞᱟᱹᱜᱤᱫ ᱛᱮ ᱪᱮᱫ ᱞᱮᱠᱟᱯᱮ ᱢᱮᱦᱱᱚᱛᱼᱟ ᱟᱨ ᱟᱹᱰᱤ ᱠᱤᱪᱷᱩ ᱱᱚᱝᱠᱟ ᱜᱤᱧ ᱠᱩᱞᱤᱭᱮᱭᱟ ᱟᱨ ᱟᱡ ᱥᱟᱜ ᱠᱤᱪᱷᱤᱜᱟᱱ ᱯᱷᱳᱴᱳ ᱦᱚᱧ ᱯᱷᱳᱴᱳ ᱵᱟᱲᱟ ᱧᱚᱜᱚᱜᱼᱟ ᱟᱨ ᱟᱡᱟᱜ ᱦᱚᱨᱚᱜ ᱵᱟᱸᱫᱮ ᱟᱨᱦᱚᱸ ᱟᱡᱟᱜ ᱞᱟᱭᱤᱯᱷ ᱥᱴᱟᱭᱤᱞ ᱰᱮᱞᱤ ᱨᱩᱴᱤᱝ ᱟᱹᱰᱤ ᱠᱤᱪᱷᱩᱧ ᱠᱩᱞᱤᱭᱮᱭᱟ ᱟᱨ ᱮᱞᱵᱟᱢ ᱠᱚ ᱡᱚᱛᱚᱠᱷᱚᱱ ᱮᱦᱚᱵ ᱮᱞᱵᱟᱢ ᱛᱟᱢᱫᱚ ᱚᱠᱟᱴᱟᱜ ᱛᱟᱦᱮᱸ ᱠᱟᱱᱟ ᱟᱨ ᱡᱟᱦᱟᱸ ᱛᱤᱱᱟᱹᱜ ᱜᱮ ᱱᱚᱣᱟ ᱮᱞᱵᱟᱢ ᱮᱢ ᱵᱮᱱᱟᱣ ᱟᱠᱟᱜᱼᱟ ᱚᱱᱟ ᱮᱞᱵᱟᱢ ᱨᱮ ᱟᱢᱟᱜ ᱡᱚᱛᱚ ᱠᱷᱚᱱ ᱠᱩᱥᱤᱭᱟᱜ ᱟᱢ ᱡᱟᱦᱟᱸ ᱚᱱᱟ ᱮᱞᱵᱟᱢ ᱫᱚ ᱚᱠᱟ ᱠᱟᱱᱟ ᱟᱨ ᱚᱱᱟ ᱮᱞᱵᱟᱢ ᱠᱩᱥᱤ ᱫᱚ ᱚᱠᱚᱭ ᱥᱟᱜ ᱮᱢ ᱠᱩᱥᱤᱭᱟᱜᱼᱟ ᱢᱟᱱᱮ ᱡᱟᱦᱟᱸᱭ ᱥᱟᱜ ᱚᱱᱠᱟ ᱚᱠᱚᱭ ᱥᱟᱜ ᱥᱩᱴᱤᱝ ᱡᱟᱹᱥᱛᱤᱢ ᱠᱩᱥᱤᱭᱟᱜᱼᱟ ᱟᱨ ᱚᱠᱟ ᱞᱮᱠᱟᱱ ᱡᱟᱭᱜᱟ ᱨᱮ ᱟᱢ ᱥᱩᱴᱤᱝ ᱮᱢ ᱠᱩᱥᱤᱭᱟᱜᱼᱟ ᱱᱚᱝᱠᱟᱱ ᱴᱟᱣᱩᱱ ᱡᱟᱭᱜᱟ ᱮ ᱟᱛᱳ ᱫᱤᱥᱚᱢ ᱡᱟᱭᱜᱟ ᱥᱮ ᱫᱷᱤᱨᱤ ᱯᱩᱠᱷᱨᱤ ᱡᱟᱭᱜᱟ ᱥᱮ ᱟᱹᱰᱤ ᱞᱮᱠᱟᱱ ᱠᱩᱠᱞᱤᱧ ᱠᱩᱞᱤᱭᱮᱭᱟ ᱟᱨ ᱚᱱᱟ ᱠᱩᱠᱞᱤ ᱤᱧᱮ ᱞᱟᱹᱭ ᱤᱧᱟᱹ ᱟᱨ ᱟᱡᱟᱜ ᱞᱟᱭᱤᱯᱷ ᱥᱴᱟᱭᱤᱞ ᱥᱮ ᱰᱮᱞᱤ ᱨᱩᱴᱤᱱ ᱵᱟᱨᱮ ᱛᱮ ᱤᱧᱤᱧ ᱵᱟᱰᱟᱭᱟ ᱚᱱᱟᱜᱮ ᱟᱹᱰᱤ ᱨᱟᱹᱥᱠᱟᱹᱧ ᱵᱩᱡᱷᱟᱹᱣᱟ ᱟᱨ ᱱᱚᱣᱟ ᱨᱟᱹᱥᱠᱟᱹ ᱵᱩᱡᱷᱟᱹᱣ ᱟᱹᱧ ᱡᱮ ᱢᱤᱫᱴᱤᱡ ᱪᱚᱞᱚᱛ ᱪᱤᱛᱟᱹᱨ ᱛᱚᱨᱡᱚᱢᱟ ᱥᱟᱶ ᱤᱧᱤᱧ ᱧᱟᱯᱟᱢ ᱠᱟᱱᱟ ᱟᱨ ᱩᱱᱤᱭᱟᱜ ᱤᱧ ᱡᱚᱛᱚ ᱠᱟᱛᱷᱟᱧ ᱵᱟᱰᱟᱭ ᱫᱟᱲᱮᱭᱟᱜ ᱠᱟᱱᱟ ᱟᱨᱤᱧ ᱠᱩᱞᱤᱭᱮᱭᱟ ᱡᱮ ᱯᱷᱤᱞᱤᱢ ᱠᱚᱢ ᱠᱚᱨᱟᱣ ᱟᱠᱟᱫ ᱫᱚ ᱪᱮᱫ ᱪᱮᱫ ᱧᱩᱛᱩᱢ ᱯᱷᱤᱞᱤᱢ ᱠᱚᱢ ᱠᱚᱨᱟᱣ ᱠᱟᱜᱼᱟ ᱟᱨ ᱚᱱᱟ ᱯᱷᱤᱞᱤᱢ ᱨᱮᱭᱟᱜ ᱧᱩᱛᱩᱢ ᱠᱚᱫᱚ ᱪᱮᱫ ᱠᱟᱱᱟ ᱟᱨ ᱚᱱᱟ ᱯᱷᱤᱞᱤᱢ ᱨᱮᱭᱟᱜ ᱧᱩᱛᱩᱢ ᱠᱚᱢ ᱞᱟᱹᱭᱟᱹᱧ ᱠᱷᱟᱱᱮᱢ ᱟᱹᱰᱤ ᱠᱩᱥᱤᱧ ᱵᱩᱡᱷᱟᱹᱣᱟ ᱟᱨ ᱤᱧᱦᱚᱸ ᱢᱤᱫ ᱫᱤᱱ ᱫᱚᱧ ᱧᱮᱞᱟ ᱡᱮ ᱪᱮᱫ ᱞᱮᱠᱟᱭ ᱮᱠᱴᱤᱝ ᱠᱟᱜᱼᱟ ᱱᱟᱯᱟᱭ ᱜᱮᱥᱮ ᱵᱟᱝ ᱟᱨ ᱡᱟᱹᱥᱛᱤ ᱠᱟᱛᱮ ᱱᱟᱯᱟᱭ ᱜᱮ ᱮᱠᱴᱤᱝ ᱜᱮᱭᱟᱭ ᱟᱨ ᱤᱧ ᱠᱩᱞᱤᱭᱮᱭᱟ ᱡᱮ ᱚᱠᱟᱴᱟᱜ ᱯᱷᱤᱞᱤᱢ ᱟᱢ ᱟᱹᱰᱤ ᱵᱮᱥ ᱮᱢ ᱵᱩᱡᱷᱟᱹᱣᱟ ᱟᱨ ᱚᱠᱟᱴᱟᱜ ᱯᱷᱟᱥᱴ ᱠᱟᱱᱟ ᱛᱟᱢ ᱟᱨ ᱩᱱᱟᱹᱜ ᱵᱮᱥ ᱪᱮᱫᱟᱜ ᱮᱢ ᱵᱩᱡᱷᱟᱹᱣᱟ ᱟᱨ ᱟᱹᱰᱤ ᱠᱤᱪᱷᱩ ᱚᱱᱠᱟ ᱜᱤᱧ ᱠᱩᱞᱤᱭᱮᱭᱟ ᱟᱨᱤᱧ ᱢᱮᱛᱟᱭᱟ ᱡᱮ ᱱᱤᱝᱠᱟᱹᱱ ᱫᱟᱬᱟᱱ ᱡᱟᱭᱜᱟ ᱠᱚᱫᱚ ᱚᱠᱟᱢ ᱠᱩᱥᱤᱭᱟᱜᱼᱟ ᱱᱚᱝᱠᱟᱱ ᱟᱛᱳ ᱫᱤᱥᱚᱢ ᱪᱮ ᱵᱩᱨᱩ ᱫᱷᱟᱨᱮ ᱡᱟᱦᱟᱸ ᱜᱮ ᱚᱱᱠᱟ ᱫᱟᱬᱟ ᱵᱟᱲᱟ ᱡᱟᱭᱜᱟ ᱛᱟᱵᱚᱱ ᱚᱱᱟᱧ ᱠᱩᱞᱤᱭᱮᱭᱟ ᱟᱨᱦᱚᱸ ᱟᱡᱟᱜ ᱞᱤᱯᱤᱥᱴᱤᱠ ᱨᱮᱭᱟᱜ ᱠᱟᱞᱟᱨ ᱚᱠᱟ ᱠᱩᱥᱤᱭᱟᱜᱼᱟᱭ ᱡᱟᱹᱥᱛᱤ ᱢᱟᱛᱳ ᱚᱱᱠᱟ ᱨᱮᱰ ᱵᱟᱞᱟᱧ ᱧᱮᱞ ᱠᱟᱜ ᱜᱮᱭᱟ ᱯᱟᱪᱷᱮ ᱟᱨᱦᱚᱸ ᱮᱴᱟᱜᱟᱜ ᱠᱩᱥᱤ ᱮᱢᱟᱱᱟᱜ ᱟᱭ ᱛᱳ ᱚᱱᱠᱟ ᱜᱤᱧ ᱠᱩᱞᱤᱭᱮᱭᱟ ᱟᱨᱦᱚᱸ ᱯᱟᱹᱨᱥᱤ ᱢᱟᱹᱨᱰᱤ ᱥᱟᱞᱟᱜ ᱧᱟᱯᱟᱢ ᱥᱟᱱᱟᱧᱟ ᱪᱮᱫᱟᱜ ᱥᱮ ᱟᱹᱰᱤ ᱪᱮᱦᱨᱟ ᱧᱮᱞᱚᱜ ᱜᱮᱭᱟ ᱟᱨ ᱟᱹᱰᱤ ᱱᱟᱯᱟᱭ ᱞᱟᱸᱫᱟ ᱠᱚᱛᱟᱭ ᱡᱮᱛᱮᱭᱟᱜ ᱜᱮ ᱟᱹᱰᱤ ᱢᱚᱡᱽ ᱜᱮᱭᱟ ᱟᱨᱦᱚᱸ ᱤᱱᱟᱹᱜ ᱡᱟᱹᱥᱛᱤ ᱩᱵ ᱦᱚᱸᱛᱟᱭ ᱡᱮᱞᱮᱧ ᱜᱮᱭᱟ ᱛᱳ ᱚᱱᱟ ᱠᱚᱨᱮᱧ ᱠᱩᱞᱤᱭᱮᱭᱟ ᱱᱤᱭᱟᱹ ᱪᱤᱠᱟ ᱵᱤᱱ ᱡᱤᱞᱤᱧ ᱠᱮᱜᱼᱟ ᱱᱤᱱᱟᱹᱜ ᱪᱮᱫ ᱥᱩᱱᱩᱢ ᱵᱤᱱ ᱚᱡᱚᱜ ᱠᱮᱜᱼᱟ ᱪᱮᱫ ᱥᱮᱢᱯᱩᱢ ᱞᱟᱜᱟᱣ ᱮᱜᱼᱟ ᱪᱮᱫ ᱥᱟᱵᱚᱱᱮᱢ ᱞᱟᱜᱟᱣ ᱮᱜᱼᱟ ᱟᱹᱰᱤ ᱠᱤᱪᱷᱩ ᱱᱤᱝᱠᱟᱹ ᱠᱩᱞᱤ ᱠᱮᱭᱟ ᱦᱩᱱᱟᱹᱝ ᱡᱩᱫᱤᱧ ᱧᱟᱯᱟᱢ ᱠᱷᱟᱡᱚᱜ ᱟᱨᱦᱚᱸ ᱡᱟᱹᱥᱛᱤ ᱠᱟᱛᱮᱱ ᱢᱮᱛᱟᱭᱟᱹᱧ ᱡᱮ ᱟᱹᱵᱤᱱ ᱱᱚᱣᱟ ᱮᱞᱵᱟᱢ ᱤᱱᱰᱟᱥᱴᱨᱤ ᱛᱮᱵᱤᱱ ᱵᱚᱞᱚᱭᱮᱱᱟ ᱮᱱᱠᱷᱟᱱ ᱚᱲᱟᱜ ᱦᱚᱲᱟᱜ ᱨᱤᱭᱟᱠᱥᱮᱱ ᱪᱮᱫ ᱛᱟᱦᱮᱸ ᱠᱟᱱᱟ ᱚᱲᱟᱜ ᱦᱚᱲ ᱟᱹᱵᱤᱱ ᱠᱚᱥᱮ ᱥᱟᱯᱳᱨᱴ ᱮᱜ ᱵᱤᱱᱟ ᱠᱚᱥᱮ ᱵᱟᱝ ᱟᱹᱰᱤ ᱠᱤᱪᱷᱩ ᱢᱟᱱᱮ ᱟᱭᱟᱜ ᱡᱤᱵᱚᱱ ᱨᱮ ᱟᱭᱟᱜ ᱡᱤᱭᱚᱱ ᱨᱮ ᱡᱟᱦᱟᱸ ᱛᱟᱭ ᱜᱷᱚᱴᱱᱟ ᱜᱷᱚᱴᱟᱣ ᱠᱟᱱᱟ ᱤᱧ ᱟᱡ ᱥᱟᱶ ᱧᱟᱯᱟᱢ ᱠᱟᱛᱮᱱ ᱟᱡ ᱠᱩᱞᱤ ᱠᱟᱛᱮ ᱡᱚᱛᱚᱣᱟᱜ ᱵᱟᱰᱟᱭ ᱥᱟᱱᱟᱧᱟ ᱟᱨ ᱚᱱᱟ ᱟᱹᱰᱤ ᱠᱤᱪᱷᱩ ᱟᱨᱦᱚᱸ ᱟᱡᱟᱜ ᱜᱤᱫᱽᱨᱟᱹ ᱠᱷᱚᱡᱟᱜ ᱥᱮᱬᱟ ᱦᱟᱹᱵᱤᱡ ᱪᱮᱫ ᱪᱮᱫ ᱮ ᱪᱤᱠᱟ ᱠᱮᱫᱼᱟ ᱪᱮᱫ ᱪᱮᱫ ᱵᱟᱭ ᱪᱤᱠᱟ ᱠᱟᱜᱼᱟ ᱛᱤᱱᱟᱹᱜ ᱰᱷᱮ ᱨ ᱮ ᱚᱞ ᱯᱟᱲᱦᱟᱣ ᱠᱮᱜᱼᱟ ᱟᱨᱦᱚᱸ ᱪᱮᱫ ᱮ ᱩᱭᱦᱟᱹᱨᱮᱜᱼᱟ ᱚᱱᱟ ᱠᱚᱧ ᱠᱩᱞᱤᱭᱮᱭᱟ ᱟᱨ ᱥᱮ ᱱᱤᱛᱳᱜ ᱦᱚᱸᱭ ᱯᱟᱲᱦᱟᱜ ᱠᱟᱱ ᱜᱮᱭᱟ ᱥᱮ ᱟᱨᱦᱚᱸᱭ ᱯᱟᱲᱦᱟᱜᱼᱟ ᱚᱱᱟ ᱠᱚᱧ ᱠᱩᱞᱤᱭᱮᱭᱟ ᱟᱨ ᱤᱱᱟᱹ ᱠᱚ ᱠᱩᱞᱤ ᱠᱟᱛᱮ ᱤᱧ ᱟᱭᱟᱜ ᱵᱟᱨᱮᱛᱮ ᱡᱚᱛᱚ ᱠᱤᱪᱷᱩᱧ ᱵᱟᱰᱟᱭ ᱧᱟᱢᱟ ᱟᱨ ᱟᱭᱟᱜ ᱜᱤᱫᱽᱨᱟᱹ ᱡᱚᱠᱷᱚᱡ ᱟᱡ ᱡᱟᱦᱟᱱ ᱦᱤᱥᱴᱨᱤ ᱠᱚᱧ ᱠᱩᱞᱤ ᱧᱚᱜᱮᱭᱟ ᱡᱮ ᱜᱤᱫᱽᱨᱟᱹ ᱡᱷᱚᱠᱷᱚᱱ ᱟᱯᱮ ᱫᱚ ᱟᱢᱫᱚ ᱯᱨᱟᱭᱵᱷᱮᱴ ᱥᱠᱩᱞ ᱨᱮᱢ ᱯᱟᱲᱦᱟᱣ ᱠᱟᱱᱟ ᱥᱮ ᱱᱤᱝᱠᱟᱹ ᱥᱚᱨᱠᱟᱨᱤ ᱥᱠᱩᱞ ᱨᱮᱜᱮᱢ ᱯᱟᱲᱦᱟᱣ ᱟᱠᱟᱱᱟ ᱡᱮᱢᱚᱱ ᱡᱩᱫᱤ ᱥᱚᱨᱠᱟᱨᱤ ᱨᱮᱢ ᱯᱟᱲᱦᱟᱣ ᱟᱠᱟᱱ ᱠᱷᱟᱱ ᱫᱚ ᱪᱮᱫ ᱞᱮᱠᱟᱢ ᱵᱩᱡᱷᱟᱹᱣ ᱠᱟᱜᱼᱟ ᱱᱟᱯᱟᱭ ᱜᱮᱥᱮ ᱵᱟᱝ ᱟᱨ ᱟᱢᱨᱮᱱ ᱜᱟᱛᱮ ᱠᱚ ᱥᱠᱩᱞ ᱵᱮᱲᱟ ᱨᱮ ᱛᱤᱱᱟᱹᱜ ᱠᱚ ᱛᱟᱦᱮᱸ ᱠᱟᱱᱟ ᱟᱨ ᱟᱹᱰᱤ ᱠᱤᱪᱷᱩ ᱚᱱᱠᱟ ᱜᱤᱧ ᱠᱩᱞᱤᱭᱮᱭᱟ ᱟᱨ ᱚᱠᱟᱴᱟᱜ ᱠᱞᱟᱥ ᱨᱮ ᱟᱢ ᱡᱚᱛᱚ ᱠᱷᱚᱱ ᱵᱮᱥ ᱮᱢ ᱵᱩᱡᱷᱟᱹᱣ ᱛᱟᱦᱮᱱᱟ ᱟᱢ ᱡᱚᱛᱚ ᱠᱷᱚᱱᱟᱜ ᱱᱟᱯᱟᱭᱮᱢ ᱵᱩᱡᱷᱟᱹᱣᱟ ᱟᱨ ᱚᱱᱟ ᱠᱞᱟᱥ ᱚᱠᱟᱴᱟᱜ ᱠᱟᱱᱟ ᱟᱨ ᱟᱯᱮ ᱥᱠᱩᱞ ᱨᱮ ᱚᱠᱚᱭᱴᱟᱜ ᱢᱟᱥᱴᱚᱨ ᱠᱤ ᱢᱚᱛᱞᱚᱵ ᱠᱤ ᱳᱭ ᱴᱤᱪᱟᱨ ᱡᱟᱦᱟᱸᱭ ᱩᱱᱤᱜᱮ ᱟᱢ ᱡᱚᱛᱚᱠᱷᱚᱱ ᱵᱮᱥ ᱮᱢ ᱢᱚᱱᱮᱭᱮᱭᱟ ᱟᱨ ᱩᱱᱤ ᱟᱢᱜᱮ ᱜᱟᱭᱤᱰ ᱢᱮᱭᱟᱭ ᱟᱨ ᱚᱠᱟᱴᱟᱜ ᱠᱞᱟᱥ ᱠᱚᱨᱮ ᱟᱢ ᱵᱮᱥ ᱱᱚᱢᱵᱚᱨ ᱛᱮ ᱮᱠᱡᱟᱢ ᱨᱮᱡᱟᱞᱴ ᱟᱠᱟᱱ ᱛᱟᱢᱟ ᱚᱱᱟ ᱠᱚᱦᱚᱧ ᱠᱩᱞᱤ ᱧᱚᱜᱮᱭᱟ ᱦᱩᱱᱟᱹᱝ ᱟᱨ ᱱᱚᱣᱟ ᱠᱚ ᱵᱟᱲᱟᱭ ᱠᱟᱛᱮ ᱜᱮ ᱟᱹᱰᱤ ᱵᱮᱥ ᱤᱧ ᱵᱩᱡᱷᱟᱹᱣᱟ ᱟᱨ ᱱᱤᱭᱟᱹᱜᱤᱧ ᱢᱮᱱᱮᱫᱼᱟ ᱡᱮ ᱤᱧ ᱟᱭᱟᱜ ᱵᱟᱨᱮᱛᱮ ᱵᱟᱲᱟᱭ ᱥᱟᱱᱟᱧᱟ ᱚᱱᱟ ᱞᱟᱹᱜᱤᱫ ᱜᱮ ᱦᱩᱱᱟᱹᱝ ᱤᱧ ᱫᱩᱧ ᱠᱩᱞᱤᱭᱮ ᱠᱟᱱᱟ